ᱦᱮᱸ ᱴᱤᱵᱷᱤ ᱫᱚ ᱟᱹᱰᱤ ᱢᱟᱨᱟᱝ ᱡᱤᱱᱤᱥ ᱦᱚᱲᱦᱚᱸ ᱢᱟᱨᱟᱝ ᱢᱟᱨᱟᱝ ᱠᱚ ᱧᱮᱞᱚᱜᱼᱟ ᱛᱟᱨᱯᱚᱨᱮ ᱠᱷᱚᱵᱚᱨ ᱠᱚ ᱟᱸᱡᱚᱢᱟ ᱠᱨᱤᱠᱮᱴ ᱠᱷᱮᱞᱟ ᱠᱚᱦᱚᱸ ᱧᱮᱞᱚᱜᱼᱟ ᱠᱷᱮᱞᱟ ᱦᱚᱸ ᱢᱟᱱᱮ ᱠᱷᱮᱞᱟ ᱦᱚᱸ ᱦᱩᱭᱩᱜ ᱜᱮᱭᱟ ᱴᱤᱵᱷᱤ ᱫᱚ ᱨᱤᱢᱳᱨᱴ ᱥᱤᱥᱴᱮᱢ ᱛᱮᱦᱚᱸ ᱪᱟᱞᱟᱜᱼᱟ ᱛᱟᱨᱯᱚᱨᱮ ᱤᱭᱟᱹ ᱛᱮᱦᱚᱸ ᱤᱭᱟᱹ ᱛᱮᱦᱚᱸ ᱪᱟᱞᱟᱜᱼᱟ ᱴᱤᱵᱷᱤ ᱫᱚ ᱠᱚᱱᱚ ᱥᱚᱢᱚᱭ ᱴᱟᱣᱟᱨᱮ ᱰᱤᱥᱴᱨᱟᱵᱟ ᱟᱨ ᱴᱤᱵᱷᱤ ᱫᱚ ᱡᱮᱢᱚᱱᱟᱜ ᱮᱢ ᱤᱭᱟᱹᱭᱟ ᱚᱨᱫᱷᱮᱠ ᱟᱜ ᱫᱚᱠᱚ ᱨᱤᱪᱟᱨᱡᱽᱼᱟ ᱴᱤᱵᱷᱤ ᱚᱫᱷᱮᱠ ᱟᱜ ᱫᱚ ᱯᱷᱨᱤ ᱨᱤᱪᱟᱨᱡᱽ ᱮᱢ ᱧᱟᱢᱟ ᱚᱫᱷᱮᱠ ᱟᱜ ᱫᱚᱠᱚ ᱨᱤᱪᱟᱨᱡᱟ ᱟᱨ ᱴᱤᱵᱷᱤ ᱫᱚ ᱢᱟᱨᱟᱝ ᱢᱟᱨᱟᱝ ᱦᱚᱲᱠᱚ ᱧᱮᱞᱚᱜᱼᱟ ᱟᱨ ᱴᱤᱵᱷᱤ ᱛᱮᱫᱚ ᱢᱟᱱᱮ ᱪᱮᱫ ᱦᱮᱸ ᱞᱟᱦᱟ ᱫᱚ ᱫᱚᱢᱮ ᱴᱤᱵᱷᱤ ᱜᱮ ᱪᱟᱹᱞᱩ ᱞᱮᱱᱟ ᱱᱤᱛᱚᱜ ᱫᱚ ᱠᱤᱪᱷᱩ ᱠᱚᱢ ᱟᱠᱟᱱᱟ ᱴᱤᱵᱷᱤ ᱫᱚ ᱟᱨ ᱦᱮᱸ ᱦᱮᱸ ᱠᱟᱞᱟᱨ ᱠᱚ ᱧᱮᱞᱚᱜᱼᱟ ᱴᱤᱵᱷᱤ ᱛᱮᱫᱚ ᱟᱨ ᱧᱮᱞ ᱛᱮᱦᱚᱸ ᱢᱟᱱᱮ ᱢᱚᱡᱟᱜᱮ ᱵᱩᱡᱷᱟᱹᱜᱼᱟ ᱪᱮᱫᱟᱜ ᱥᱮ ᱢᱟᱨᱟᱝ ᱧᱚᱜ ᱠᱚ ᱧᱮᱞᱚᱜᱼᱟ ᱧᱮᱞᱛᱮ ᱟᱨ ᱦᱮᱸ ᱴᱤᱵᱷᱤ ᱫᱚ ᱡᱚᱛᱚᱱᱟᱜ ᱜᱮ ᱤᱭᱟᱹ ᱠᱚᱦᱚᱸ ᱧᱮᱞᱚᱜᱼᱟ ᱡᱟᱦᱟᱱᱟᱜ ᱜᱮᱢ ᱧᱮᱞᱟ ᱡᱚᱛᱚᱱᱟᱜ ᱜᱮ ᱧᱮᱞᱚᱜᱼᱟ ᱟᱨ ᱠᱚᱱᱚ ᱥᱚᱢᱚᱭ ᱫᱚ